ᱦᱮᱞᱳ ᱦᱚᱸ ᱢᱮᱱᱵᱮᱱ ᱚᱠᱚᱭ ᱵᱮᱱ ᱢᱮᱱᱮᱫᱼᱟ ᱟᱪᱪᱷᱟ ᱦᱚᱸ ᱢᱮᱱᱵᱤᱱ ᱟᱹᱞᱤᱧ ᱟᱹᱞᱤᱧ ᱱᱚᱛᱮ ᱠᱳᱞᱠᱟᱛᱟ ᱥᱮᱱ ᱠᱷᱚᱱᱞᱤᱧ ᱢᱮᱱᱮᱫᱼᱟ ᱦᱚᱭ ᱦᱮᱸ ᱦᱮᱸ ᱦᱚᱭ ᱟᱞᱮ ᱱᱚᱛᱮ ᱨᱮᱫᱚ ᱧᱮᱞᱡᱚᱝ ᱡᱟᱭᱜᱟ ᱠᱚ ᱢᱮᱱᱟᱜ ᱜᱮᱭᱟ ᱠᱚᱯᱟᱭ ᱧᱮᱞ ᱚᱝ ᱞᱟᱜᱤᱫ ᱫᱚ ᱱᱟᱯᱟᱭ ᱱᱟᱯᱟᱭ ᱡᱟᱭᱜᱟ ᱢᱮᱱᱟᱜᱼᱟ ᱦᱚᱸ

ᱱᱚᱛᱮ ᱢᱮᱱᱟᱜᱼᱟ ᱥᱩᱵᱤᱫᱟ ᱦᱤᱡᱩᱜ ᱥᱮᱱᱚᱜ ᱞᱮᱠᱟᱱ ᱥᱩᱵᱤᱫᱟ ᱢᱮᱱᱟᱜ ᱜᱮᱭᱟ ᱴᱮᱨᱮᱹᱱᱠᱚ ᱦᱤᱡᱩᱜ ᱜᱮᱭᱟ ᱮᱠ ᱵᱟᱡᱮ ᱫᱳᱵᱟᱡᱮ ᱡᱟᱜᱮ ᱴᱟᱭᱤᱢ ᱴᱟᱭᱤᱢ ᱧᱟᱢᱚᱜ ᱜᱮᱭᱟ ᱟᱨ ᱦᱤᱡᱩᱜ ᱨᱮᱭᱟᱜ ᱥᱩᱵᱤᱫᱟ ᱢᱮᱱᱟᱜ ᱜᱮᱭᱟ ᱛᱟᱦᱮᱱ ᱨᱮᱭᱟᱜ ᱥᱩᱵᱤᱫᱟ ᱠᱚᱦᱚᱸ ᱦᱚᱸ ᱦᱚᱸ ᱤᱱᱠᱟᱹ ᱩᱱᱟᱹᱜ ᱢᱮᱸᱦᱜᱟ ᱦᱚᱸ ᱵᱟᱝᱟ ᱵᱟᱥ ᱱᱚᱨᱢᱟᱞ ᱜᱮ ᱦᱚᱭ

ᱟᱫᱚ ᱦᱤᱡᱩᱜ ᱥᱟᱱᱟᱭᱮᱫ ᱯᱮᱭᱟ ᱟᱪᱪᱷᱟ ᱦᱚᱭ ᱱᱟᱦᱟᱜ ᱛᱚᱵᱮ ᱦᱤᱡᱩᱜ ᱯᱮ ᱦᱮᱸᱪᱮ ᱦᱚᱭ ᱦᱚᱸ ᱟᱞᱤᱧ ᱫᱚ ᱦᱟᱸᱜ ᱚᱱᱠᱟ ᱯᱩᱨᱟᱹ ᱯᱷᱨᱤ ᱦᱚᱲ ᱠᱟᱱᱟᱞᱤᱧ ᱟᱵᱤᱱ ᱱᱟᱦᱟᱜ ᱥᱚᱢᱚᱭ ᱠᱚᱵᱤᱱ ᱧᱟᱢ ᱠᱷᱟᱱ ᱟᱨ ᱦᱤᱡᱩᱜ ᱚᱠᱛᱚ ᱨᱮ ᱱᱟᱦᱟᱜ ᱠᱚᱞ ᱵᱤᱱ ᱪᱮ

ᱟᱪᱪᱷᱟ ᱦᱚᱸ ᱴᱷᱤᱠ ᱜᱮᱭᱟ ᱤᱱᱟᱹᱜ ᱛᱮᱫᱚ ᱦᱟᱜ ᱞᱤᱧ ᱥᱚᱢᱚᱭᱚᱜ ᱜᱮᱭᱟ ᱴᱷᱤᱠ ᱜᱮᱭᱟ ᱟᱞᱮᱫᱚ ᱛᱟᱦᱮᱱᱟᱞᱮ ᱟᱹᱰᱤ ᱜᱟᱱᱜᱮ ᱚᱱᱠᱟᱫᱚ ᱦᱚᱭ ᱚᱱᱠᱟᱫᱚ ᱢᱚᱬᱮ ᱦᱚᱲᱜᱟᱱ ᱦᱚᱭ

ᱵᱮᱴᱟ ᱢᱮᱫᱴᱟᱝ ᱢᱮᱱᱟᱭ ᱛᱟᱞᱮᱭᱟ ᱦᱩᱰᱤᱧ ᱫᱷᱟᱨᱟ ᱧᱚᱜᱤᱡ ᱟᱨ ᱟᱞᱮᱜᱮ ᱚᱲᱟᱜ ᱯᱚᱨᱤᱵᱟᱨ ᱟᱭᱳ ᱵᱟᱵᱟ ᱠᱚ

ᱱᱟᱯᱟᱭ ᱵᱟᱲᱟᱜᱮ ᱦᱚᱭ ᱴᱷᱤᱠ ᱜᱮᱭᱟ ᱱᱟᱦᱟᱜ ᱛᱚᱵᱮ ᱦᱮᱸ ᱪᱮ ᱦᱤᱡᱩᱜ ᱥᱚᱢᱚᱭ ᱱᱟᱦᱟᱜ ᱯᱷᱳᱱᱵᱤᱱ ᱦᱚᱸ